ᱱᱚᱣᱟ ᱥᱳᱱᱟᱡᱷᱩᱨᱤ ᱫᱟᱨᱮ ᱪᱮᱫ ᱞᱮᱠᱟ ᱵᱚᱱ ᱨᱚᱦᱚᱭᱟ ᱚᱱᱟ ᱨᱮᱭᱟᱜ ᱵᱤᱥᱚᱭ ᱜᱮᱵᱚᱱ ᱜᱚᱞᱯᱷᱚ ᱛᱟᱨᱯᱚᱨ ᱚᱱᱟ ᱵᱚᱱ ᱞᱟᱹᱭ ᱯᱷᱟᱥᱴ ᱨᱮ ᱫᱟᱨᱮ ᱫᱚ ᱱᱚᱝᱠᱟ ᱫᱟᱨᱮ ᱫᱚ ᱥᱚᱵᱽ ᱥᱚᱢᱚᱭ ᱫᱚ ᱵᱟᱝ ᱨᱚᱦᱚᱭᱚᱜᱼᱟ ᱱᱚᱜᱼᱚᱭ ᱵᱚᱨᱥᱟ ᱫᱤᱱ ᱜᱮ ᱠᱷᱟᱹᱞᱤ ᱢᱟᱜ ᱦᱩᱭᱩᱜᱼᱟ ᱢᱟᱜ ᱠᱟᱛᱮᱜ ᱚᱱᱟ ᱯᱚᱨ ᱜᱩᱨᱤᱡ ᱛᱟᱨᱯᱚᱨᱮ ᱛᱷᱚᱲᱟ ᱪᱟᱯᱟᱱ ᱠᱚ ᱮᱢ ᱦᱩᱭᱩᱜᱼᱟ ᱛᱟᱨᱯᱚᱨᱮ ᱚᱠᱟᱨᱮ ᱫᱟᱨᱮ ᱧᱟᱢᱚᱜᱼᱟ ᱚᱱᱟ ᱪᱟᱞᱟᱣ ᱠᱟᱛᱮᱜ ᱧᱮᱞ ᱦᱩᱭᱩᱜᱼᱟ ᱠᱤᱨᱤᱧ ᱚᱠᱟ ᱨᱮᱵᱚᱱ ᱠᱤᱨᱤᱧᱟ ᱛᱟᱨᱯᱚᱨᱮ ᱥᱳᱱᱟᱡᱷᱩᱨᱤ ᱫᱚ ᱛᱚᱠᱷᱚᱱ ᱜᱮᱛᱚ ᱠᱚ ᱨᱚᱦᱚᱭᱟ ᱛᱟᱨᱯᱚᱨᱮ ᱠᱤᱨᱤᱧ ᱟᱹᱜᱩ ᱠᱟᱛᱮᱜ ᱨᱚᱦᱚᱭ ᱠᱮᱫᱟ ᱵᱚᱱ ᱨᱚᱦᱚᱭ ᱠᱟᱛᱮᱜ ᱡᱟᱜᱮ ᱛᱷᱚᱲᱟ ᱜᱟᱱ ᱞᱟᱹᱴᱩ ᱛᱟᱨᱯᱚᱨᱮ ᱚᱱᱟ ᱡᱟᱭᱜᱟ ᱦᱚᱸ ᱡᱟᱜᱮ ᱨᱚᱦᱚᱭ ᱠᱟᱛᱮ ᱦᱚᱸ ᱡᱟᱭᱜᱟ ᱦᱚᱸᱛᱚ ᱢᱤᱫᱴᱮᱱ ᱰᱟᱝᱨᱟ ᱰᱟᱝᱨᱟ ᱠᱚᱫᱚ ᱵᱟᱝ ᱢᱮᱨᱚᱢ ᱠᱚ ᱩᱱᱠᱩ ᱵᱟᱠᱚ ᱡᱚᱢ ᱞᱟᱹᱜᱤᱫ ᱢᱟᱱᱮ ᱡᱟᱜᱮ ᱡᱟᱦᱟᱱᱟᱜ ᱛᱟᱨ ᱱᱮᱴ ᱛᱮ ᱠᱷᱟᱱ ᱱᱮᱴ ᱛᱮ ᱠᱷᱩᱱᱴᱤ ᱵᱤᱫ ᱵᱟᱲᱟ ᱠᱟᱛᱮᱜ ᱚᱱᱟ ᱜᱚᱴᱟ ᱡᱟᱭᱜᱟ ᱜᱮ ᱮᱥᱮᱫ ᱦᱩᱭᱩᱜᱼᱟ ᱵᱟᱠᱷᱟᱱ ᱰᱟᱝᱨᱟ ᱠᱚ ᱢᱮᱨᱚᱢ ᱠᱚᱠᱚ ᱡᱚᱢᱼᱟ ᱛᱚ ᱚᱱᱟᱜᱮ ᱛᱟᱨᱯᱚᱨᱮ ᱟᱵᱚ ᱱᱚᱣᱟ ᱥᱚᱵᱽᱡᱤ ᱠᱚᱵᱚᱱ ᱪᱮᱫ ᱠᱚᱵᱚᱱ ᱮᱨ ᱞᱮᱠᱷᱟᱱ ᱫᱚ ᱥᱤᱭᱳᱜ ᱦᱩᱭᱩᱜᱼᱟ ᱥᱤᱭᱳᱜ ᱠᱟᱛᱮᱜ ᱥᱤᱭᱳᱜ ᱠᱟᱛᱮᱜ ᱛᱟᱨᱯᱚᱨ ᱫᱟᱜ ᱢᱟᱜ ᱮᱢ ᱠᱟᱛᱮᱜ ᱚᱱᱟ ᱯᱚᱨᱮ ᱜᱩᱨᱤᱡ ᱠᱚ ᱟᱵᱟᱨ ᱥᱟᱨ ᱠᱚ ᱚᱱᱟ ᱠᱚ ᱮᱢ ᱵᱟᱲᱟ ᱠᱟᱛᱮᱜ ᱛᱳᱢᱟᱨ ᱛᱟᱨᱯᱚᱨᱮ ᱚᱱᱟ ᱠᱚᱨᱮᱜ ᱡᱟᱭᱜᱟ ᱠᱚ ᱮᱴᱮᱫ ᱵᱟᱲᱟ ᱠᱟᱛᱮᱜ ᱱᱟᱯᱟᱭ ᱛᱮᱜᱮ ᱜᱳᱴᱟ ᱜᱮᱵᱚᱱ ᱮᱴᱮᱫ ᱥᱟᱹᱛᱟ ᱢᱮᱨᱚᱢ ᱰᱟᱝᱨᱟ ᱵᱟᱠᱚ ᱡᱚᱢ ᱞᱮᱠᱟ ᱟᱨ ᱥᱤᱢ ᱠᱚᱦᱚᱸ ᱠᱚ ᱯᱟᱥᱠᱟᱭ ᱟᱛᱚ ᱚᱱᱟ ᱪᱟᱨᱟ ᱠᱚᱫᱚ ᱛᱟᱨᱯᱚᱨ ᱡᱟᱦᱟᱸ ᱨᱮᱵᱚᱱ ᱢᱩᱞᱟᱹ ᱠᱚ ᱚᱱᱠᱟ ᱮᱨ ᱦᱩᱭᱩᱜᱼᱟ ᱛᱟᱨᱯᱚᱨᱮ ᱛᱳᱢᱟᱨ ᱢᱩᱞᱟᱹ ᱠᱚ ᱚᱱᱠᱟ ᱮᱨ ᱵᱟᱲᱟ ᱠᱟᱛᱮᱜ ᱛᱟᱨᱯᱚᱨᱮ ᱵᱤᱱ ᱠᱚᱸᱰᱷᱟ ᱪᱟᱨᱟ ᱛᱟᱨᱯᱚᱨᱮ ᱯᱟᱞᱚᱝ ᱟᱲᱟᱜ ᱵᱮᱜᱷᱚᱨᱤ ᱟᱲᱟᱜ ᱚᱱᱟ ᱠᱚᱦᱚᱸ ᱮᱨ ᱵᱟᱲᱟ ᱠᱟᱛᱮᱜ ᱟᱵᱟᱨ ᱫᱟᱜ ᱮᱢ ᱦᱩᱭᱩᱜᱼᱟ ᱛᱟᱨᱯᱚᱨᱮ ᱠᱟᱹᱴᱤᱡ ᱠᱟᱹᱴᱤᱡ ᱚᱢᱚᱱ ᱞᱮᱱᱠᱷᱟᱱ ᱟᱵᱟᱨ ᱚᱱᱟ ᱠᱚᱸᱰᱷᱟ ᱪᱟᱨᱟ ᱠᱚᱫᱚ ᱞᱟᱹᱴᱩ ᱞᱮᱱᱠᱷᱟᱱ ᱫᱚ ᱡᱟᱜᱮ ᱤᱭᱟᱹ ᱠᱚ ᱡᱟ ᱫᱟᱨᱮ ᱤᱭᱟᱹ ᱠᱚ ᱠᱷᱚᱱ ᱤᱭᱟᱹ ᱵᱤᱫ ᱵᱟᱲᱟ ᱠᱟᱛᱮᱜ ᱢᱟᱲᱚᱢ ᱦᱩᱭᱩᱜᱼᱟ ᱛᱟᱨᱯᱚᱨᱮ ᱛᱳᱢᱟᱨ ᱞᱟᱹᱴᱩ ᱫᱟᱜ ᱞᱟᱜᱟᱣ ᱦᱩᱭᱩᱜᱼᱟ ᱢᱚᱡᱽ ᱜᱮ ᱱᱟᱯᱟᱭ ᱛᱮ ᱧᱮᱞ ᱦᱚᱪᱚᱭ ᱦᱩᱭᱩᱜᱼᱟ ᱢᱚᱡᱽ ᱜᱮ ᱥᱟᱯᱲᱟᱣ ᱠᱟᱛᱮᱜ ᱦᱤᱡᱩᱜ ᱟᱭ